ᱱᱤᱛ ᱞᱮᱠᱟᱛᱮ ᱵᱮᱝᱠᱤᱝ ᱨᱮᱫᱚ ᱢᱟᱲᱟᱝ ᱫᱚ ᱵᱮᱝᱠ ᱨᱮᱫᱚ ᱠᱚᱞᱚᱢ ᱥᱚᱸᱜᱮ ᱛᱮᱵᱚᱱ ᱚᱞ ᱛᱟᱦᱮᱸᱜᱼᱟ ᱟᱨ ᱱᱮᱛᱟᱨ ᱫᱚ ᱚᱲᱟᱜ ᱠᱷᱚᱡ ᱦᱚᱸ ᱟᱵᱚ ᱯᱩᱭᱥᱟᱹ ᱠᱚᱵᱚᱱ ᱚᱰᱳᱠ ᱫᱟᱲᱮᱭᱟᱜᱼᱟ ᱟᱨ ᱡᱟᱦᱟᱱᱟᱜ ᱡᱟᱸᱜᱮ ᱫᱟᱨᱟᱢ ᱟᱨ ᱟᱱᱟᱴ ᱦᱚᱸ ᱵᱟᱹᱱᱩᱜᱼᱟ ᱟᱨ ᱱᱮᱛᱟᱨ ᱫᱚ ᱟᱹᱰᱤ ᱱᱤᱨᱟᱹᱭ ᱛᱮ ᱡᱟᱦᱟᱱᱟᱜ ᱠᱚᱵᱚᱱ ᱠᱟᱹᱢᱤ ᱫᱟᱲᱮᱭᱟᱜᱼᱟ